ᱦᱮᱞᱳ ᱦᱮᱸ ᱜᱟᱹᱰᱤ ᱰᱟᱭᱵᱷᱟᱨ ᱟᱢ ᱮᱢ ᱢᱮᱱᱮᱫᱼᱟ ᱤᱧ ᱨᱟᱱᱤᱯᱩᱨ ᱜᱟᱡᱚᱞ ᱠᱷᱚᱱᱟᱜ ᱤᱧ ᱨᱚᱲᱫᱟ ᱡᱮ ᱟᱢᱟᱜ ᱵᱷᱟᱲᱟ ᱜᱟᱹᱲᱤ ᱧᱟᱢᱚᱜᱼᱟ ᱤᱧ ᱱᱚᱰᱮ ᱠᱷᱚᱱᱟᱜ ᱤᱧ ᱢᱮᱱᱫᱟ ᱨᱟᱱᱤᱯᱩᱨ ᱜᱟᱡᱚᱞ ᱠᱷᱚᱱᱟᱜ ᱛᱚ ᱟᱢ ᱜᱟᱹᱰᱤ ᱱᱚᱰᱮᱢ ᱟᱹᱜᱩ ᱫᱟᱲᱮᱭᱟᱜᱼᱟ ᱠᱤ ᱛᱳ ᱤᱧ ᱯᱟᱸᱪ ᱵᱟᱡᱮ ᱯᱟᱸᱪ ᱵᱟᱡᱮ ᱦᱚᱲ ᱤᱫᱤ ᱦᱩᱭᱩᱜ ᱛᱤᱧᱟᱹ ᱛᱚ ᱢᱟᱲᱟᱝ ᱜᱟᱹᱰᱤᱢ ᱟᱹᱜᱩ ᱞᱮᱠᱷᱟᱡ ᱫᱚ ᱵᱮᱥ ᱜᱮ ᱦᱩᱭ ᱠᱚᱜᱼᱟ ᱯᱟᱸᱪ ᱵᱟᱡᱮ ᱜᱮ ᱟᱹᱜᱩᱭ ᱢᱮ ᱛᱚ ᱪᱷᱚᱭ ᱡᱚᱱ ᱞᱮᱠᱟ ᱢᱮᱱᱟᱜ ᱠᱚᱣᱟ ᱟᱢ ᱯᱟᱸᱪ ᱵᱟᱡᱮ ᱜᱟᱹᱲᱤ ᱟᱹᱜᱩᱭ ᱢᱮ ᱟᱨ ᱯᱚᱭᱥᱟ ᱫᱚ ᱤᱧ ᱜᱟᱯᱟ ᱥᱮᱫ ᱮᱢᱟᱢᱟ